ᱤᱧ ᱡᱩᱫᱤ ᱯᱟᱭᱨᱟᱜ ᱦᱮᱯᱨᱟᱣᱨᱮ ᱡᱩᱫᱤ ᱫᱟᱣᱤᱧ ᱧᱟᱢᱟ ᱮᱱᱠᱷᱟᱱ ᱫᱚ ᱟᱵᱚ ᱡᱟᱹᱛᱤ ᱨᱮᱱᱟᱜ ᱧᱩᱛᱩᱢᱤᱧ ᱫᱚᱦᱚᱭᱟ ᱟᱵᱚ ᱡᱟᱹᱛᱤ ᱨᱮᱱᱟᱜᱦᱚᱸ ᱧᱩᱛᱩᱢᱤᱧ ᱫᱚᱦᱚᱭᱟ ᱟᱨᱤᱧ ᱪᱮᱥᱴᱟᱭᱟ ᱡᱮ ᱯᱟᱭᱨᱟᱜ ᱱᱟᱯᱟᱭᱛᱮᱧ ᱯᱟᱭᱨᱟᱜ ᱢᱟ ᱡᱮ ᱡᱟᱦᱟᱸ ᱛᱤᱱᱟᱹᱜ ᱱᱚᱜᱼᱚᱭ ᱢᱮᱱᱮᱫᱛᱮᱠᱚ ᱠᱷᱟᱱ ᱱᱟᱯᱟᱭᱚᱜᱼᱢᱟ ᱪᱮᱫᱟᱜ ᱥᱮ ᱤᱧ ᱡᱩᱫᱤᱧ ᱢᱮᱦᱚᱱᱚᱛᱟ ᱧᱩᱛᱩᱢᱛᱤᱧ ᱛᱟᱦᱮᱱᱟ ᱚᱱᱟ ᱥᱟᱶᱛᱮ ᱟᱵᱚ ᱫᱤᱥᱚᱢ ᱨᱮᱱᱟᱜᱦᱚᱸ ᱧᱩᱛᱩᱢᱤᱧ ᱫᱚᱦᱚᱭᱟ ᱟᱨ ᱟᱵᱚ ᱦᱚᱲ ᱠᱚᱣᱟᱜᱦᱚᱸ ᱡᱮᱠᱚ ᱵᱮᱭᱟᱹᱢᱟ ᱟᱵᱚ ᱱᱟᱯᱟᱭ ᱜᱟᱱᱮᱫᱟᱭ ᱡᱟᱦᱟᱸᱭ ᱦᱮᱯᱨᱟᱣᱨᱮ ᱯᱟᱭᱨᱟᱜ ᱦᱮᱯᱨᱟᱣᱨᱮ ᱱᱟᱯᱟᱭ ᱯᱟᱭᱨᱟᱜ ᱠᱟᱱᱟᱭ ᱱᱟᱯᱟᱭ ᱜᱟᱱᱮᱫᱟᱭ ᱚᱱᱟᱦᱚᱸ ᱢᱤᱫᱴᱮᱡ ᱜᱚᱨᱚᱵᱽᱠᱚ ᱟᱴᱠᱟᱨᱟ